ᱤᱧᱟᱹᱜ ᱤᱥᱤᱱ ᱫᱚ ᱤᱧᱟᱹᱜ ᱤᱥᱤᱱ ᱠᱤᱪᱷᱩ ᱤᱧᱟᱹᱜ ᱠᱤᱪᱷᱩ ᱤᱥᱤᱱ ᱱᱟᱯᱟᱭ ᱡᱤᱱᱤᱥ ᱫᱚ ᱫᱟᱹᱞ ᱫᱟᱠᱟ ᱠᱤᱻ ᱡᱤᱞ ᱦᱟᱹᱠᱩᱻ ᱚᱱᱟᱠᱚᱜᱮ ᱟᱨ ᱡᱟᱦᱟᱸ ᱱᱚᱣᱟ ᱡᱚᱢᱟᱜ ᱵᱮᱱᱟᱣ ᱨᱮ ᱞᱟᱜᱟᱣ ᱟᱠᱟᱱᱟ ᱡᱟᱦᱟᱸ ᱫᱟᱠᱟ ᱨᱮᱫᱚᱻ ᱪᱟᱣᱞᱮ ᱫᱟᱜ ᱥᱟᱦᱟᱱᱻ ᱠᱟᱛᱮᱫ ᱤᱥᱤᱱ ᱦᱩᱭ ᱟᱠᱟᱱᱟ ᱟᱨ ᱡᱚᱢ ᱫᱟᱹᱞ ᱨᱮ ᱡᱤᱞ ᱨᱮ ᱦᱟᱠᱩᱨᱮ ᱚᱱᱟ ᱫᱚᱻ ᱢᱚᱥᱞᱟ ᱥᱟᱥᱟᱝ ᱢᱚᱥᱞᱟ ᱮᱢᱚᱱᱠᱤ ᱚᱱᱮᱠ ᱠᱤᱪᱷᱩᱻ ᱞᱟᱜᱟᱣ ᱟᱠᱟᱱᱟ ᱥᱮᱬᱟ ᱦᱩᱭ ᱟᱠᱟᱱᱟ